ᱟᱞᱮ ᱟᱹᱛᱩ ᱨᱮᱫᱚ ᱜᱟᱹᱰᱤ ᱜᱷᱚᱲᱟ ᱵᱟᱝ ᱥᱮᱱᱟᱜ ᱜᱮᱭᱟ ᱤᱱᱠᱟᱹ ᱰᱟᱦᱟᱨ ᱦᱚᱸ ᱵᱟᱹᱱᱩᱜ ᱠᱟᱜ ᱛᱮ ᱟᱹᱰᱤ ᱡᱷᱟᱹᱞ ᱜᱮ ᱛᱟᱲᱟᱢ ᱤᱫᱤ ᱦᱩᱭᱩᱜ ᱛᱟᱞᱮᱭᱟ ᱚᱱᱟ ᱠᱷᱟᱛᱤᱨ ᱟᱹᱰᱤ ᱜᱟᱱ ᱜᱮᱞᱮ ᱚᱥᱩᱵᱤᱛᱟ ᱼᱟ ᱜᱤᱫᱽᱨᱟᱹ ᱠᱚᱦᱚᱸ ᱤᱥᱠᱩᱞ ᱪᱟᱞᱟᱜ ᱦᱤᱡᱩᱜ ᱟᱹᱰᱤ ᱜᱟᱱ ᱜᱮᱠᱚ ᱚᱥᱩᱵᱤᱛᱟᱜᱼᱟ ᱥᱚᱢᱚᱭ ᱨᱮ ᱵᱟᱠᱚ ᱥᱮᱱ ᱫᱟᱲᱮᱭᱟᱜᱼᱟ ᱢᱮᱱᱠᱷᱟᱱ ᱨᱩᱣᱟᱹ ᱦᱟᱹᱥᱩ ᱥᱚᱢᱚᱭ ᱟᱹᱰᱤ ᱜᱟᱱ ᱜᱮ ᱚᱥᱩᱵᱤᱫᱷᱟ ᱦᱩᱭᱩᱜᱼᱟ ᱰᱟᱠᱴᱟᱨ ᱦᱚᱸᱠᱚ ᱵᱟᱠᱚ ᱦᱮᱡ ᱫᱟᱲᱮᱭᱟᱜᱼᱟ ᱥᱮ ᱟᱞᱮ ᱦᱚᱸ ᱟᱹᱰᱤ ᱟᱸᱴ ᱪᱟᱞᱟᱜ ᱚᱥᱩᱵᱤᱫᱷᱟ ᱦᱩᱭᱩᱜ ᱛᱟᱞᱮᱭᱟ ᱟᱹᱰᱤ ᱡᱷᱟᱹᱞ ᱛᱟᱲᱟᱢ ᱤᱫᱤ ᱦᱩᱭᱩᱜ ᱛᱟᱞᱮᱭᱟ ᱡᱟᱸᱦᱟ ᱞᱮᱠᱟᱛᱮ ᱤᱫᱤᱭᱮ ᱦᱩᱭᱩᱜ ᱛᱟᱞᱮᱭᱟ ᱛᱳ ᱟᱹᱰᱤ ᱜᱮ ᱚᱥᱩᱵᱤᱫᱷᱟ ᱦᱩᱭᱩᱜ ᱛᱟᱞᱮᱭᱟ